ᱛᱤᱨᱞᱟᱹ ᱠᱚ ᱢᱮᱱ ᱫᱚ ᱱᱤᱛᱚᱜ ᱱᱚᱣᱟ ᱟᱞᱮ ᱴᱚᱴᱷᱟᱨᱮ ᱡᱟᱹᱥᱛᱤ ᱠᱟᱭ ᱛᱮᱫᱚ ᱧᱮᱞᱚᱜᱚᱜ ᱠᱟᱱᱟ ᱡᱮ ᱵᱟᱝᱢᱟ ᱯᱷᱩᱴᱵᱚᱞ ᱠᱷᱮᱞᱳᱰ ᱨᱮᱜᱮ ᱡᱟᱹᱥᱛᱤ ᱫᱚ ᱡᱚᱯᱲᱟᱣ ᱢᱮᱱᱟᱜ ᱠᱚᱣᱟ ᱥᱮ ᱥᱟᱶᱛᱮ ᱱᱚᱣᱟ ᱥᱟᱶᱛᱮ ᱟᱨᱦᱚᱸ ᱢᱮᱱᱟᱜ ᱠᱟᱫᱟ ᱠᱷᱮᱞᱳᱰ ᱠᱚ ᱢᱩᱫᱽᱨᱮ ᱢᱮᱱᱫᱚ ᱱᱤᱛᱚᱜ ᱡᱟᱦᱟᱸ ᱠᱟᱵᱟᱰᱤ ᱮᱜ ᱤᱱᱟᱹ ᱦᱚᱸ ᱠᱟᱱᱟ ᱟᱨ ᱚᱱᱟ ᱥᱟᱶᱛᱮ ᱠᱟᱵᱟᱰᱤ ᱠᱟᱵᱟᱰᱤ ᱥᱟᱶᱛᱮ ᱟᱨᱦᱚᱸ ᱢᱮᱱᱫᱚ ᱱᱚᱣᱟ ᱠᱚᱢ ᱵᱮᱥᱤ ᱠᱤᱨᱠᱮᱴ ᱠᱚᱦᱚᱸ ᱠᱚ ᱠᱷᱮᱞ ᱜᱮᱭᱟ ᱟᱫᱚ ᱱᱚᱣᱟ ᱞᱟᱹᱭᱛᱮ ᱮᱜ ᱵᱷᱟᱨᱚᱛ ᱥᱚᱨᱠᱟᱨ ᱴᱷᱮᱱ ᱱᱚᱣᱟᱜᱮ ᱢᱤᱫᱴᱟᱝ ᱱᱮᱦᱚᱨ ᱛᱟᱦᱮᱱᱟ ᱡᱮ ᱡᱟᱦᱟᱸ ᱫᱚ ᱱᱤᱛᱚᱜ ᱨᱮᱱ ᱛᱤᱨᱞᱟᱹ ᱠᱚ ᱮᱜ ᱡᱟᱦᱟᱸ ᱫᱚ ᱱᱤᱛᱚᱜ ᱱᱤᱛᱚᱜ ᱨᱮᱱ ᱛᱤᱨᱞᱟᱹ ᱠᱚ ᱠᱷᱮᱞ ᱠᱟᱱᱟ ᱥᱮ ᱠᱷᱮᱞᱳᱰ ᱨᱮ ᱡᱚᱯᱲᱟᱣ ᱢᱮᱱᱟᱜ ᱠᱚᱣᱟ ᱱᱩᱠᱩ ᱡᱟᱛᱮ ᱚᱱᱠᱟ ᱞᱮᱠᱟᱱ ᱴᱷᱟᱶ ᱨᱮᱠᱚ ᱥᱚᱦᱚᱨ ᱥᱮᱴᱮᱨ ᱫᱟᱲᱮᱭ ᱛᱟᱵᱚᱱ ᱢᱟ ᱥᱮ ᱱᱚᱣᱟ ᱠᱷᱮᱞᱳᱰ ᱛᱟᱞᱟ ᱛᱮᱜᱮ ᱮᱜ ᱡᱤᱭᱚᱱ ᱠᱚ ᱵᱤᱛᱟᱹᱣ ᱫᱟᱲᱮᱭᱟᱜ ᱢᱟ ᱱᱚᱝᱠᱟ ᱞᱮᱠᱟ ᱮᱜ ᱦᱩᱭ ᱞᱮᱱᱠᱷᱟᱱ ᱫᱚ ᱟᱹᱰᱤᱜᱮ ᱱᱟᱯᱟᱭᱚᱜᱼᱟ ᱥᱮ ᱟᱞᱮ ᱠᱚᱦᱚᱸ ᱞᱮ ᱨᱟᱹᱥᱠᱟᱹᱣᱚᱜᱼᱟ ᱡᱮ ᱢᱤᱫᱴᱟᱝ ᱠᱷᱮᱞᱳᱰ ᱛᱟᱞᱟᱛᱮ ᱱᱤᱛᱚᱜ ᱥᱚᱨᱠᱟᱨ ᱴᱷᱮᱱ ᱡᱩᱫᱤ ᱚᱱᱠᱟ ᱞᱮᱠᱟ ᱥᱩᱡᱳᱜ ᱥᱩᱵᱤᱫᱷᱟ ᱠᱚ ᱧᱟᱢᱚᱜᱼᱟ ᱥᱮ ᱵᱟ ᱲᱛᱤ ᱠᱟᱭᱛᱮ ᱠᱚ ᱚᱱᱟ ᱡᱟᱭᱜᱟ ᱠᱚᱨᱮᱜ ᱫᱟᱣ ᱠᱚ ᱦᱟᱢᱮᱴᱟ ᱛᱟᱦᱚᱞᱮ ᱠᱷᱟᱱ ᱫᱚ ᱛᱤᱨᱟᱹ ᱠᱚ ᱤᱫᱤ ᱠᱟᱛᱮᱜ ᱫᱚ ᱦᱟᱯᱮᱱ ᱫᱤᱱ ᱩᱱᱟᱹᱜ ᱚᱱᱠᱟ ᱞᱮᱠᱟ ᱪᱤᱱᱛᱟᱹ ᱨᱮᱱᱟᱜ ᱫᱚ ᱥᱮ ᱩᱭᱦᱟᱹᱨ ᱵᱷᱟᱵᱽᱱᱟ ᱫᱚ ᱚᱱᱠᱟ ᱞᱮᱠᱟ ᱫᱚ ᱟᱫᱚ ᱵᱟᱝ ᱞᱟᱜᱟᱜᱼᱟ ᱩᱱᱟᱹᱜ ᱩᱭᱦᱟᱹᱨ ᱫᱚ ᱱᱩᱠᱩ ᱤᱫᱤ ᱠᱟᱛᱮᱜ ᱚᱱᱟᱛᱮ ᱱᱤᱛ ᱫᱚ ᱱᱚᱣᱟᱜᱮ ᱱᱮᱦᱚᱨ ᱛᱟᱦᱮᱱᱟ ᱡᱮ ᱥᱚᱨᱠᱟᱨ ᱴᱷᱮᱱ ᱡᱟᱦᱟᱸ ᱫᱚ ᱱᱤᱛᱚᱜ ᱛᱤᱨᱞᱟᱹ ᱠᱚ ᱱᱤᱛ ᱦᱟᱹᱵᱤᱡ ᱠᱷᱮᱞᱳᱰ ᱨᱮ ᱡᱚᱯᱲᱟᱣ ᱢᱮᱱᱟᱜ ᱠᱚᱫᱚ ᱱᱩᱠᱩ ᱠᱚᱫᱚ ᱱᱚᱝᱠᱟᱜᱮ ᱡᱟᱛᱮ ᱡᱚᱯᱲᱟᱣ ᱜᱮᱠᱚ ᱛᱟᱦᱮᱱ ᱢᱟ ᱥᱮ ᱱᱚᱣᱟ ᱥᱟᱶᱛᱮ ᱟᱠᱚᱣᱟᱜ ᱡᱤᱭᱚᱱ ᱵᱤᱛᱟᱹᱣ ᱨᱮᱱᱟᱜ ᱢᱤᱫᱴᱟᱝ ᱨᱩᱡᱤ ᱨᱳᱡᱜᱟᱨ ᱦᱚᱸ ᱠᱟᱱᱟ ᱮᱜ ᱮᱱᱛᱮ ᱨᱮᱦᱚᱸ ᱟᱨᱚ ᱡᱟᱹᱥᱛᱤ ᱠᱟᱭ ᱛᱮᱫᱚ ᱠᱚ ᱮᱜ ᱵᱮᱠᱟᱨᱚᱜ ᱠᱟᱱᱟ ᱥᱮ ᱟᱫᱽᱨᱟ ᱠᱟᱛᱮᱜ ᱠᱚ ᱛᱟᱦᱮᱱ ᱠᱟᱱᱟ ᱱᱚᱝᱠᱟ ᱫᱚ ᱡᱟᱛᱮ ᱟᱞᱚ ᱦᱩᱭᱩᱜ ᱢᱟ ᱡᱟᱦᱟᱸ ᱛᱤᱱᱟᱹᱜ ᱡᱟᱦᱟᱸ ᱞᱮᱠᱟᱜᱮ ᱠᱷᱮᱞᱳᱰ ᱨᱮ ᱡᱚᱯᱲᱟᱣ ᱢᱮᱱᱟᱜ ᱠᱚᱣᱟ ᱡᱮᱢᱚᱱ ᱡᱚᱛᱚᱜᱮ ᱮᱜ ᱡᱚᱯᱲᱟᱣ ᱜᱮᱠᱚ ᱛᱟᱦᱮᱱ ᱢᱟ